ᱦᱮᱸ ᱢᱤᱫ ᱫᱷᱟᱶ ᱥᱮᱨᱢᱟ ᱨᱮᱱᱟᱜ ᱜᱷᱚᱴᱚᱱᱟ ᱪᱟᱸᱫᱳ ᱟᱨ ᱵᱮᱨ ᱡᱟᱦᱟᱸ ᱜᱟᱦᱱᱟ ᱜᱟᱦᱱᱟ ᱚᱱᱟ ᱡᱮᱢᱚᱱ ᱪᱟᱸᱫᱳ ᱫᱚ ᱜᱟᱦᱱᱟᱜᱼᱟ ᱡᱚᱢᱮ ᱞᱮᱠᱷᱟᱱ ᱠᱚ ᱵᱟᱹᱭ ᱵᱟᱹᱭᱛᱮ ᱟᱹᱭᱩᱵ ᱧᱩᱛ ᱮᱱᱜᱮ ᱮᱵᱚᱝ ᱧᱩᱛ ᱠᱟᱛᱮᱫ ᱫᱚᱥ ᱵᱟᱨᱚ ᱢᱤᱱᱤᱴ ᱯᱚᱨ ᱟᱵᱟᱨ ᱢᱟᱨᱥᱟᱞ ᱮᱱᱜᱮ ᱛᱮᱢᱱᱤ ᱜᱮ ᱵᱮᱨ ᱦᱚᱸ ᱡᱩᱫᱤ ᱠᱚ ᱡᱚᱢᱮᱭᱟ ᱫᱤᱱᱮᱨ ᱵᱮᱞᱟ ᱚᱱᱟ ᱫᱤᱱᱮᱨ ᱵᱮᱞᱟᱜᱮ ᱵᱮᱨ ᱫᱚᱭ ᱨᱟᱠᱟᱵᱚᱜᱼᱟ ᱡᱩᱫᱤ ᱡᱚᱢᱮᱭᱟᱠᱚ ᱛᱟᱦᱚᱞᱮ ᱛᱚ ᱴᱟᱴᱠᱟᱜᱮ ᱧᱩᱛ ᱜᱚᱫ ᱮᱱᱜᱮ ᱵᱟᱹᱭ ᱵᱟᱹᱭᱛᱮ ᱧᱩᱛ ᱜᱚᱫ ᱮᱱᱜᱮ ᱛᱟᱨᱯᱚᱨᱮ ᱡᱚᱢ ᱥᱟᱵ ᱥᱟᱵ ᱜᱚᱫ ᱠᱮᱫᱮᱭᱟᱠᱚ ᱛᱟᱨ ᱯᱚᱨᱮ ᱫᱚᱥ ᱯᱚᱱᱨᱚ ᱢᱤᱱᱤᱴ ᱯᱚᱨ ᱟᱵᱟᱨ ᱥᱮᱭ ᱢᱟᱨᱥᱟᱞᱮᱱᱜᱮ ᱡᱚᱠᱷᱚᱱ ᱟᱹᱭᱩᱵᱚᱜᱼᱟ ᱛᱚᱠᱷᱚᱱ ᱪᱮᱫ ᱞᱮᱠᱟ ᱵᱩᱡᱩᱜᱼᱟ ᱫᱷᱟᱹᱨᱛᱤ ᱠᱚ ᱫᱷᱟᱥᱟᱣᱮᱱ ᱞᱮᱠᱟ ᱡᱟᱦᱟᱸ ᱫᱷᱩᱢᱠᱮᱛᱩ ᱚᱱᱟᱫᱚ ᱫᱷᱩᱢᱠᱮᱛᱩ ᱡᱟᱦᱟᱸ ᱚᱱᱟᱫᱚ ᱧᱩᱨ ᱮᱱᱜᱮ ᱥᱮᱸᱜᱮᱞ ᱞᱮᱠᱟ ᱧᱮᱞ ᱧᱟᱢ ᱮᱱᱜᱮ ᱟᱨ ᱟᱡ ᱛᱮᱜᱮ ᱪᱷᱟᱱ ᱮᱱᱜᱮ ᱤᱲᱤᱡ ᱮᱱᱜᱮ ᱞᱟᱛᱟᱨ ᱧᱚᱜ ᱨᱮ ᱫᱷᱩᱢᱠᱮᱛᱩ ᱫᱚ